ᱟᱞᱮ ᱫᱚ ᱦᱩᱲᱩ ᱪᱟᱣᱞᱮ ᱪᱟᱥᱤ ᱠᱟᱱᱟᱞᱮ ᱟᱨ ᱦᱩᱲᱩ ᱪᱟᱣᱞᱮ ᱵᱟᱞᱮ ᱪᱟᱥ ᱞᱮᱠᱷᱟᱱ ᱟᱞᱮᱭᱟᱜ ᱯᱚᱨᱤᱵᱟᱨ ᱪᱟᱞᱟᱣ ᱫᱚ ᱟᱹᱰᱤᱜᱮ ᱠᱚᱥᱴᱚ ᱜᱮᱭᱟ ᱪᱤᱠᱟᱹᱛᱮ ᱟᱛᱳ ᱫᱤᱥᱚᱢ ᱨᱮᱫᱚ ᱦᱩᱲᱩᱢ ᱪᱟᱥ ᱞᱮ ᱮᱱᱟᱝ ᱜᱮᱢ ᱡᱚᱢᱟ ᱟᱨ ᱵᱟᱡᱟᱨ ᱠᱚᱨᱮ ᱠᱚ ᱛᱟᱦᱮᱱᱟ ᱩᱱᱠᱩ ᱫᱚ ᱵᱟᱡᱟᱨ ᱨᱮᱠᱚ ᱠᱟᱹᱢᱤ ᱠᱟᱱᱟ ᱢᱮᱱᱠᱷᱟᱱ ᱟᱛᱳ ᱫᱤᱥᱚᱢ ᱫᱚ ᱥᱟᱸᱜᱮ ᱯᱚᱨᱤᱵᱟᱨ ᱦᱩᱲᱩ ᱵᱟᱢ ᱪᱟᱥᱟ ᱮᱱᱠᱷᱟᱱ ᱪᱤᱠᱟᱹ ᱟᱢᱟᱜ ᱫᱤᱱ ᱵᱤᱛᱟᱹᱜᱼᱟ ᱟᱛᱳ ᱫᱤᱥᱚᱢ ᱨᱮᱫᱚ ᱦᱩᱲᱩ ᱪᱟᱣᱞᱮ ᱨᱮ ᱮᱱᱟᱝ ᱜᱮ ᱡᱚᱛᱚᱱᱟᱜ ᱴᱟᱠᱟ ᱯᱩᱭᱥᱟᱹ ᱚᱱᱠᱟᱜᱮ ᱦᱩᱲᱩ ᱪᱟᱣᱞᱮ ᱵᱟᱢ ᱪᱟᱥ ᱞᱮᱠᱷᱟᱱ ᱟᱹᱰᱤᱡᱳᱨ ᱦᱟᱨᱠᱮᱛ ᱠᱚᱥᱴᱚ ᱦᱩᱭᱩᱜᱼᱟ ᱨᱩᱣᱟᱹ ᱦᱟᱥᱩ ᱦᱚᱸ ᱢᱮᱱᱟᱜᱼᱟ ᱪᱤᱠᱟᱹᱛᱮ ᱦᱩᱲᱩ ᱪᱟᱣᱞᱮᱢ ᱟᱹᱠᱷᱨᱤᱧ ᱞᱮ ᱮᱱᱟᱝ ᱜᱮ ᱯᱩᱭᱥᱟᱹ ᱴᱟᱠᱟ ᱟᱨ ᱦᱩᱲᱩ ᱪᱟᱣᱞᱮ ᱡᱩᱫᱤ ᱵᱟᱢ ᱟᱨᱡᱟᱣ ᱠᱟᱜᱼᱟ ᱮᱱᱠᱷᱟᱱ ᱚᱠᱟᱨᱮ ᱯᱩᱭᱥᱟ ᱴᱟᱠᱟᱢ ᱧᱟᱢᱟ ᱚᱱᱟ ᱠᱷᱟᱛᱤᱨ ᱪᱟᱥᱤ ᱫᱚ ᱪᱟᱥ ᱫᱤᱱ ᱜᱮᱠᱚ ᱪᱟᱥᱟ ᱟᱨ ᱟᱞᱮ ᱫᱚ ᱪᱟᱥᱤ ᱠᱟᱱ ᱜᱮᱭᱟᱞᱮ ᱟᱨ ᱪᱟᱥᱤ ᱦᱚᱯᱚᱱᱟᱜ ᱫᱚ ᱢᱤᱫᱴᱟᱝ ᱪᱟᱥ ᱞᱮ ᱮᱱᱟᱝᱜᱮᱢ ᱠᱩᱥᱤ ᱢᱮᱱᱟᱜᱼᱟ ᱪᱤᱠᱟᱹᱛᱮ ᱟᱢᱟᱜ ᱪᱟᱥ ᱫᱷᱚᱱ ᱫᱚ ᱡᱟᱦᱟᱸ ᱛᱤᱱᱟᱹᱜ ᱮᱢ ᱡᱚᱢ ᱨᱮᱦᱚᱸ ᱵᱟᱢ ᱪᱟᱵᱟᱭᱟ ᱟᱨ ᱪᱟᱥᱤ ᱦᱚᱲ ᱫᱚ ᱯᱟᱹᱨᱠᱟᱹᱣ ᱠᱚᱜ ᱫᱚᱢ ᱪᱟᱥᱜᱮ ᱥᱟᱱᱟᱢᱮᱭᱟ ᱟᱨ ᱪᱟᱥ ᱫᱤᱱ ᱜᱮᱥᱮᱫ ᱮᱢ ᱪᱟᱥᱟ ᱥᱤᱛᱩᱝ ᱫᱤᱱ ᱫᱚᱢ ᱡᱤᱨᱟᱹᱜ ᱜᱮᱭᱟ ᱚᱱᱟ ᱠᱷᱟᱛᱤᱨ ᱟᱞᱮ ᱫᱚ ᱪᱟᱥ ᱫᱚᱞᱮ ᱪᱟᱥ ᱜᱮᱭᱟ ᱚᱱᱟᱜᱮ ᱟᱞᱮᱭᱟᱜ ᱪᱟᱥᱤᱭᱟᱜ ᱫᱚ ᱠᱩᱥᱤ ᱨᱟᱹᱥᱠᱟᱹ ᱠᱟᱱᱟ ᱪᱤᱠᱟᱹᱛᱮ ᱪᱟᱥ ᱮᱱᱟᱝᱜᱮᱢ ᱱᱚᱣᱟ ᱫᱷᱟᱨᱛᱤ ᱯᱩᱨᱤ ᱨᱮ ᱟᱢᱟᱜ ᱡᱚᱛᱚᱱᱟᱜ ᱠᱟᱹᱢᱤ ᱯᱩᱨᱟᱹᱜᱼᱟ ᱵᱷᱟᱸᱰᱟᱱ ᱵᱟᱯᱞᱟ ᱢᱮᱱᱟᱜᱼᱟ ᱟᱨ ᱪᱟᱥ ᱡᱩᱫᱤ ᱵᱟᱢ ᱪᱟᱥᱟ ᱮᱱᱟᱹᱠᱷᱟᱱ ᱪᱮᱫ ᱛᱮ ᱟᱢᱟᱜ ᱠᱟᱹᱢᱤᱢ ᱯᱩᱨᱟᱹᱣᱟ ᱚᱱᱟ ᱠᱷᱟᱛᱤᱨ ᱟᱞᱮ ᱫᱚ ᱫᱤᱥᱚᱢ ᱨᱮᱫᱚ ᱪᱟᱥ ᱦᱩᱲᱩ ᱪᱟᱥ ᱫᱚ ᱛᱟᱞᱮ ᱢᱮᱱᱟᱜ ᱜᱮᱭᱟ